ᱦᱮᱞᱳ ᱦᱮᱸ ᱢᱟᱹᱡᱷᱤ ᱜᱚᱢᱠᱮᱧ ᱞᱟᱹᱭᱫᱟ ᱯᱚᱥᱪᱷᱤᱢ ᱵᱟᱝᱞᱟᱨᱮ ᱟᱵᱚ ᱥᱟᱱᱛᱟᱲ ᱡᱟᱹᱛᱤᱭᱟᱜ ᱫᱚ ᱟᱹᱰᱤ ᱜᱟᱱ ᱯᱚᱨᱚᱵᱽ ᱢᱮᱱᱟᱜ ᱜᱮᱭᱟ ᱚᱱᱟ ᱠᱚᱫᱚ ᱦᱩᱭᱩᱜ ᱠᱟᱱᱟ ᱥᱟᱠᱨᱟᱛ ᱥᱚᱨᱦᱟᱭ ᱵᱟᱦᱟ ᱢᱟᱜ ᱢᱚᱬᱮ ᱟᱨᱦᱚᱸ ᱮᱢᱟᱱ ᱮᱢᱟᱱ ᱠᱚ ᱢᱮᱱᱟᱜ ᱠᱟᱫᱟ ᱞᱟᱹᱭ ᱫᱟᱹᱧ ᱵᱟᱦᱟ ᱫᱚ ᱦᱩᱭᱩᱜ ᱠᱟᱱᱟ ᱥᱟᱱᱛᱟᱲ ᱦᱚᱯᱚᱱᱟᱜ ᱡᱚᱛᱚᱠᱷᱚᱱ ᱜᱩᱨᱩᱛᱛᱚᱯᱩᱨᱱᱚ ᱢᱤᱫᱴᱮᱱ ᱯᱚᱨᱚᱵᱽ ᱠᱟᱱᱟ ᱟᱨᱠᱤ ᱚᱱᱟ ᱵᱟᱦᱟ ᱢᱟᱜ ᱢᱚᱲᱮ ᱢᱤᱫᱨᱚᱠᱚᱢ ᱜᱮᱭᱟ ᱚᱱᱟ ᱵᱟᱦᱟ ᱫᱚ ᱢᱟᱱᱮ ᱢᱟᱜ ᱢᱚᱬᱮ ᱫᱚ ᱵᱮᱥᱤ ᱫᱤᱱᱛᱮ ᱦᱩᱭᱩᱜᱼᱟ ᱥᱟᱶᱛᱮ ᱵᱮᱥᱤ ᱠᱚ ᱢᱟᱱᱟᱣ ᱧᱚᱜᱼᱟ ᱟᱨ ᱵᱟᱦᱟ ᱫᱚ ᱚᱱᱟ ᱠᱷᱚᱱ ᱠᱤᱪᱷᱩ ᱠᱚᱢ ᱦᱩᱭᱩᱜᱼᱟ ᱯᱮ ᱫᱤᱱ ᱫᱷᱩᱨᱭᱟᱹ ᱱᱚᱣᱟ ᱨᱮᱫᱚ ᱡᱚᱛᱚ ᱫᱟᱲᱮ ᱠᱚ ᱵᱚᱸᱜᱟ ᱠᱚ ᱚᱨᱛᱷᱟᱛ ᱢᱮᱨᱚᱢ ᱠᱚ ᱥᱟᱺᱰᱤ ᱠᱚ ᱵᱤᱵᱷᱤᱱᱱᱚ ᱨᱚᱠᱚᱢ ᱥᱟᱺᱰᱤ ᱠᱚ ᱟᱨ ᱥᱩᱠᱨᱤ ᱠᱚᱦᱚ ᱠᱚ ᱵᱚᱸᱜᱟᱜ ᱜᱮᱭᱟ ᱠᱚ ᱦᱚᱨᱚᱜ ᱵᱟᱸᱫᱮ ᱫᱚ ᱟᱞᱛᱟ ᱯᱟᱹᱲ ᱥᱟᱫᱟ ᱥᱟᱲᱤ ᱡᱟᱦᱟ ᱥᱟᱫᱟ ᱥᱟᱹᱲᱤ ᱠᱟᱱᱟ ᱚᱱᱟᱜᱮ ᱦᱚᱨᱚᱜ ᱵᱟᱸᱫᱮ ᱟᱨ ᱠᱚᱲᱟ ᱦᱚᱯᱚᱱ ᱠᱚ ᱞᱟᱹᱜᱤᱫ ᱫᱚ ᱫᱷᱩᱛᱤ ᱛᱟᱦᱮᱱᱟ ᱥᱟᱫᱟ ᱫᱷᱩᱛᱤ ᱡᱚᱢᱧᱩ ᱵᱚᱞᱛᱮ ᱧᱮᱞᱵᱤᱱ ᱡᱚᱢ ᱧᱩ ᱫᱚ ᱡᱚᱠᱷᱚᱱ ᱯᱩᱡᱟᱹ ᱟᱨᱟᱢᱵᱷᱚᱜᱼᱟ ᱢᱟᱱᱮ ᱱᱚᱣᱟ ᱯᱩᱡᱟᱹ ᱨᱮᱱᱟᱜ ᱦᱩᱭᱩᱜ ᱠᱟᱱᱟ ᱯᱨᱚᱛᱷᱚᱢ ᱫᱤᱱ ᱫᱚ ᱦᱩᱭᱩᱜ ᱠᱟᱱᱟ ᱩᱢ ᱛᱟᱨᱯᱚᱨᱮ ᱫᱚ ᱦᱩᱭᱩᱜ ᱠᱟᱱᱟ ᱡᱟᱞᱮ ᱢᱟᱦᱟ ᱠᱚ ᱞᱟᱹᱭ ᱦᱚᱪᱚᱭ ᱫᱟ ᱛᱟᱨᱯᱚᱨᱮᱨ ᱫᱤᱱ ᱵᱟᱥᱠᱮ ᱢᱟᱦᱟ ᱠᱚ ᱞᱟᱹᱭ ᱦᱚᱪᱚᱭᱫᱟ ᱢᱟᱱᱮ ᱩᱱᱦᱤᱞᱳᱜ ᱫᱚ ᱡᱚᱢ ᱧᱩ ᱠᱷᱮᱛᱨᱮ ᱯᱮᱸᱭᱟᱡ ᱨᱟᱥᱩᱱ ᱴᱟᱜ ᱡᱟᱦᱟ ᱟᱢᱤᱥ ᱵᱚᱱ ᱞᱟᱹᱭᱟᱥᱮ ᱚᱱᱟ ᱠᱚᱫᱚ ᱵᱟᱝ ᱜᱟᱱᱚᱜᱼᱟ ᱡᱚᱛᱚ ᱱᱤᱨᱟᱢᱤᱥ ᱛᱟᱦᱮᱱ ᱦᱩᱭᱩᱜᱼᱟ ᱚᱱᱟ ᱥᱟᱶᱛᱮ ᱠᱤᱪᱷᱩ ᱠᱤᱪᱷᱩ ᱱᱤᱭᱚᱢ ᱢᱮᱱᱟᱜᱼᱟ ᱚᱱᱟ ᱠᱚ ᱯᱟᱞᱚᱱ ᱦᱩᱭᱩᱜᱼᱟ ᱟᱨ ᱡᱟᱞᱮ ᱢᱟᱦᱟ ᱡᱮᱞᱳᱜ ᱠᱚ ᱯᱩᱡᱟᱹᱭᱟ ᱚᱱᱟ ᱯᱩᱡᱟᱹ ᱡᱚᱛᱚᱫᱤᱱ ᱯᱚᱨᱡᱚᱱᱛᱚ ᱵᱟᱝ ᱦᱳᱭᱳᱜ ᱠᱟᱱᱟ ᱛᱚᱛᱚ ᱠᱷᱚᱱ ᱯᱚᱨᱡᱚᱱᱛᱚ ᱟᱢᱤᱥ ᱫᱚ ᱡᱚᱢ ᱵᱟᱝ ᱜᱟᱱᱚᱜᱼᱟ ᱡᱟᱦᱟ ᱮᱢᱱᱤ ᱥᱟᱫᱟ ᱥᱤᱯᱴᱮ ᱡᱚᱢ ᱚᱱᱠᱟ ᱡᱚᱢ ᱚᱨᱛᱷᱟᱛ ᱥᱩᱱᱩᱢ ᱡᱚᱢ ᱵᱟᱝ ᱜᱟᱱᱚᱜᱼᱟ ᱟᱨ ᱚᱱᱟ ᱠᱚ ᱠᱤᱪᱷᱩ ᱱᱤᱭᱚᱢ ᱢᱮᱱᱟᱜᱼᱟ ᱚᱱᱟ ᱠᱚ ᱱᱤᱭᱚᱢ ᱵᱚᱱ ᱢᱟᱱᱮ ᱯᱟᱞᱚᱱ ᱦᱩᱭᱩᱜ ᱛᱟᱵᱳᱱᱟ ᱟᱨ ᱡᱟᱦᱟ ᱯᱩᱡᱟᱹ ᱯᱚᱨᱮ ᱚᱨᱛᱷᱟᱛ ᱯᱚᱨᱚᱵᱽ ᱫᱤᱱ ᱡᱟᱦᱟ ᱟᱥᱠᱮ ᱢᱟᱦᱟ ᱦᱩᱭᱩᱜ ᱠᱟᱱᱟ ᱚᱱᱟ ᱚᱱᱟ ᱫᱤᱱ ᱨᱮᱫᱚ ᱡᱚᱢ ᱧᱩ ᱜᱟᱱᱚᱜ ᱟᱥᱮ ᱯᱩᱡᱟᱹ ᱯᱚᱨᱮ ᱫᱚ ᱡᱚᱢ ᱧᱩ ᱡᱚᱛᱚ ᱠᱤᱪᱷᱩᱜᱮ ᱜᱟᱱᱚᱜᱼᱟ ᱮᱢᱟᱱ ᱮᱢᱟᱱ ᱚᱲᱟᱜᱨᱮ ᱡᱟᱦᱟ ᱠᱚ ᱛᱮᱭᱟᱨ ᱫᱟᱲᱮᱭᱟᱜ ᱠᱚ ᱡᱟᱦᱟᱭ ᱥᱟᱢᱚᱨᱛᱷᱚ ᱪᱮᱫ ᱠᱟ ᱢᱮᱱᱟᱜ ᱛᱟᱭᱟ ᱚᱱᱠᱟ ᱡᱚᱢ ᱧᱩ ᱡᱚᱛᱚ ᱠᱤᱪᱷᱩ ᱜᱟᱱᱚᱜᱼᱟ ᱦᱮᱸ ᱡᱚᱦᱟᱨᱜᱮ ᱦᱮᱸ ᱫᱚᱦᱚᱭ ᱵᱤᱱ